ᱦᱮᱞᱳ ᱟᱵᱮᱱ ᱫᱚ ᱥᱩᱭᱜᱤ ᱠᱷᱚᱱ ᱵᱮᱱ ᱞᱟᱹᱭ ᱮᱫᱟ ᱟᱞᱤᱧ ᱯᱳᱭᱞᱳ ᱡᱟᱦᱟᱸ ᱳᱰᱟᱨ ᱞᱤᱧ ᱮᱢ ᱞᱮᱫᱟ ᱚᱱᱟ ᱳᱰᱟᱨ ᱞᱤᱧ ᱠᱮᱱᱥᱮᱞ ᱮᱫᱟ ᱢᱩᱪᱷᱟᱹᱣ ᱮᱫᱟ ᱞᱤᱧ ᱚᱱᱟ ᱛᱟᱭᱚᱢ ᱱᱟᱣᱟ ᱳᱰᱟᱨ ᱮᱢ ᱠᱟᱛᱮ ᱚᱱᱟ ᱨᱮᱭᱟᱜ ᱴᱷᱟᱹᱣᱠᱟᱹ ᱴᱷᱤᱠᱟ ᱱᱟᱣᱟ ᱳᱰᱟᱨ ᱫᱚ ᱦᱩᱭᱩᱜ ᱠᱟᱱᱟ ᱵᱤᱨᱭᱟᱱᱤ ᱢᱤᱫ ᱯᱮᱞᱮᱴ ᱟᱨ ᱥᱚᱝᱜᱮ ᱨᱟᱭᱛᱟ ᱢᱤᱫ ᱯᱮᱞᱮᱴ ᱟᱨ ᱚᱱᱟ ᱥᱟᱶᱛᱮ ᱪᱤᱞᱤ ᱥᱚᱥ ᱱᱤᱭᱟᱹ ᱨᱮᱭᱟᱜ ᱡᱚᱛᱚ ᱵᱤᱞ ᱢᱤᱫ ᱥᱟᱶᱛᱮ ᱞᱤᱧ ᱮᱢᱟ ᱦᱳᱢ ᱰᱮᱞᱤᱵᱷᱟᱨᱤ ᱧᱟᱢ ᱠᱟᱛᱮ